ᱱᱚᱣᱟ ᱡᱷᱟᱲᱜᱨᱟᱢ ᱨᱮ ᱟᱭᱢᱟ ᱟᱭᱢᱟ ᱠᱟᱹᱨᱠᱷᱟᱱᱟ ᱠᱚ ᱛᱟᱦᱮᱸ ᱞᱮᱱᱠᱷᱟᱱ ᱟᱵᱚ ᱢᱟᱹᱱᱢᱤ ᱦᱚᱯᱚᱱ ᱠᱚ ᱞᱟᱡ ᱠᱚ ᱟᱥᱩᱞ ᱫᱟᱲᱮᱭᱟᱛᱟ ᱠᱚᱣᱟ ᱠᱟᱹᱢᱤ ᱠᱟᱛᱮᱫ ᱥᱮ ᱡᱟᱦᱟᱸ ᱜᱮ ᱚᱱᱠᱟᱱ ᱪᱟᱥᱵᱟᱥ ᱞᱟᱹᱜᱤᱫ ᱰᱮᱢ ᱫᱟᱜ ᱨᱮᱱᱟᱜ ᱵᱮᱵᱚᱥᱛᱟ ᱡᱩᱫᱤ ᱛᱟᱦᱮᱸ ᱠᱚᱜᱼᱟ ᱛᱟᱦᱮᱸᱞᱮᱱᱠᱷᱟᱱ ᱟᱵᱚ ᱪᱟᱥᱤᱵᱟᱥᱤ ᱦᱚᱲ ᱠᱚ ᱢᱟᱹᱱᱢᱤ ᱟᱹᱰᱤ ᱱᱟᱯᱟᱭ ᱠᱚ ᱪᱟᱥ ᱟᱵᱟᱫ ᱫᱟᱲᱮᱭᱟᱜᱼᱟ ᱟᱨ ᱦᱚᱨ ᱠᱚ ᱰᱟᱦᱟᱨ ᱠᱚ ᱟᱵᱚ ᱱᱚᱣᱟ ᱟᱛᱳ ᱛᱮ ᱱᱟᱯᱟᱭ ᱦᱚᱨ ᱠᱚ ᱯᱤᱪ ᱨᱳᱰ ᱠᱚ ᱵᱮᱱᱟᱣ ᱞᱮᱠᱷᱟᱱ ᱠᱷᱩᱵ ᱵᱷᱟᱹᱜᱤᱜᱼᱟ ᱟᱵᱚᱣᱟᱜ ᱜᱟᱹᱰᱤ ᱜᱷᱚᱲᱟ ᱦᱤᱡᱩᱜ ᱥᱮᱱᱚᱜ ᱥᱮ ᱟᱵᱚ ᱦᱚᱸ ᱦᱤᱡᱩᱜ ᱥᱮᱱᱚᱜ ᱠᱷᱩᱵ ᱜᱮ ᱱᱟᱯᱟᱭᱚᱜᱼᱟ ᱟᱨ ᱥᱩᱯᱟᱨᱤᱥ ᱞᱮᱠᱟᱛᱮ ᱡᱮᱢᱚᱱ ᱱᱚᱣᱟ ᱠᱚᱧ ᱜᱚᱲᱚ ᱥᱚᱯᱚᱦᱚᱫ ᱮᱢ ᱫᱟᱲᱭᱟᱜᱼᱟ ᱡᱮᱢᱚᱱ ᱤᱥᱠᱩᱞ ᱨᱮ ᱜᱤᱫᱽᱨᱟᱹ ᱵᱷᱩᱛᱛᱤ ᱠᱟᱛᱮᱫ ᱱᱟᱯᱟᱭ ᱥᱟᱺᱜᱤᱧ ᱚᱞᱚᱜ ᱯᱟᱲᱟᱦᱟᱣ ᱫᱟᱲᱮᱭᱟᱜᱼᱟᱭ ᱥᱮ ᱱᱚᱣᱟ ᱦᱚᱸᱥᱯᱤᱴᱟᱞ ᱠᱚᱨᱮ ᱦᱚᱭᱛᱳ ᱨᱩᱜᱤ ᱵᱷᱩᱨᱛᱤ ᱵᱟᱠᱚ ᱫᱟᱲᱮᱭᱟᱭ ᱠᱟᱱᱟ ᱚᱱᱟ ᱦᱤᱸᱥᱟᱹᱵᱛᱮ ᱤᱧ ᱥᱩᱯᱟᱨᱤᱥ ᱠᱟᱛᱮ ᱩᱱᱤ ᱵᱷᱩᱛᱛᱤ ᱠᱟᱛᱮᱫ ᱱᱟᱯᱟᱭ ᱫᱟᱲᱮᱭᱟᱭ ᱠᱷᱟᱱ ᱱᱟᱯᱟᱭ ᱫᱟᱲᱮᱭᱟᱭᱟ ᱟᱨ ᱱᱟᱯᱟᱭ ᱜᱟᱱᱚᱜᱼᱟ ᱟᱨ ᱱᱮᱛᱟᱨ ᱱᱟᱦᱟᱜ ᱦᱚᱲ ᱮᱲᱮ ᱠᱟᱛᱷᱟ ᱞᱟᱹᱭ ᱠᱟᱛᱮᱫ ᱟᱹᱰᱤ ᱦᱚᱲ ᱜᱮᱠᱚ ᱠᱟᱸᱫᱟᱣᱮᱫ ᱠᱚᱣᱟ ᱡᱮᱢᱚᱱ ᱟᱢ ᱫᱚ ᱮᱲᱮ ᱠᱟᱛᱷᱟᱛᱮ ᱵᱩᱞᱟᱹᱣ ᱠᱮᱫ ᱢᱮᱛᱮ ᱥᱮ ᱟᱡ ᱮᱢ ᱥᱟᱦᱟᱡᱡᱳ ᱠᱮᱫᱮᱭᱟ ᱥᱮ ᱱᱚᱣᱟ ᱤᱢᱟᱹᱧ ᱯᱮ ᱦᱟᱱᱟ ᱤᱢᱟᱹᱧ ᱯᱮ ᱤᱧ ᱤᱧ ᱵᱷᱟᱹᱜᱤ ᱦᱚᱨᱤᱧ ᱩᱡᱩᱜ ᱟᱯᱮᱭᱟ ᱚᱱᱠᱟ ᱠᱟᱛᱮ ᱦᱚᱲ ᱟᱵᱚ ᱠᱚ ᱮᱲᱮᱭᱮᱫ ᱵᱚᱱᱟ ᱚᱱᱠᱟ ᱠᱟᱛᱮᱫ ᱟᱵᱚ ᱴᱷᱮᱱ ᱠᱷᱚᱱ ᱥᱩᱡᱳᱜᱽ ᱥᱩᱵᱤᱫᱟ ᱠᱚ ᱦᱟᱛᱟᱣ ᱮᱫᱟ ᱟᱵᱚ ᱩᱱᱠᱩ ᱵᱚᱱ ᱵᱷᱟᱹᱜᱤ ᱯᱚᱫ ᱨᱮᱜᱮ ᱵᱚᱱ ᱤᱫᱤᱭᱮᱫ ᱠᱚᱛᱮ ᱟᱵᱚ ᱫᱚ ᱟᱫᱚ ᱵᱟᱠᱚ ᱧᱮᱞᱮᱫ ᱵᱚᱱᱟ ᱱᱚᱣᱟ ᱜᱮ ᱚᱵᱷᱟᱵᱚ ᱫᱩᱧ ᱞᱟᱹᱭᱮᱫᱟ